ᱞᱚᱠ ᱰᱟᱣᱩᱱᱨᱮ ᱢᱳᱵᱟᱭᱤᱞ ᱛᱮ ᱤᱥᱠᱩᱞ ᱢᱟᱥᱴᱟᱨ ᱦᱚᱸ ᱜᱤᱫᱽᱨᱟᱹ ᱚᱱᱞᱟᱭᱤᱱ ᱛᱮᱠᱚ ᱠᱮᱞᱟᱥ ᱮᱫ ᱠᱚ ᱛᱟᱦᱮᱱᱟ ᱚᱱᱞᱟᱭᱤᱱ ᱛᱮᱠᱚ ᱯᱷᱚᱨᱚᱢ ᱠᱚ ᱯᱷᱤᱞᱟᱯ ᱮᱫ ᱠᱟᱱ ᱛᱟᱦᱮᱱᱚᱜᱼᱟ ᱟᱭᱢᱟ ᱠᱤᱪᱷᱩ ᱥᱩᱡᱳᱜᱽ ᱥᱩᱵᱫᱷᱟ ᱚᱱᱞᱟᱭᱤᱱ ᱢᱟᱫᱫᱷᱚᱢ ᱛᱮ ᱦᱩᱭᱩᱜᱚ ᱠᱟᱱ ᱛᱟᱦᱮᱱᱚᱜᱼᱟ ᱚᱱᱠᱟ ᱠᱷᱟᱱ ᱛᱮ ᱢᱟᱥᱴᱟᱨ ᱢᱳᱵᱟᱭᱤᱞ ᱠᱚ ᱮᱢᱟᱜᱟᱫ ᱠᱚᱣᱟ ᱜᱤᱫᱽᱨᱟᱹ ᱚᱱᱠᱟ ᱠᱟᱱᱛᱮ ᱟᱭᱢᱟ ᱠᱤᱪᱷᱩ ᱥᱩᱡᱳᱜᱽ ᱥᱩᱵᱤᱫᱷᱟ ᱠᱚ ᱧᱟᱢ ᱫᱟᱲᱮ ᱠᱟᱣᱫᱟ ᱟᱵᱚ ᱠᱚᱨᱮᱱ ᱜᱤᱫᱟᱹᱨ ᱟᱨ ᱯᱤᱫᱽᱨᱟᱹ ᱠᱚ